ᱦᱮᱸ ᱤᱧ ᱥᱟᱱᱛᱟᱲᱤ ᱥᱤᱝᱜᱟᱨᱟᱜ ᱞᱟᱭᱤᱵᱽ ᱤᱧ ᱧᱮᱞ ᱠᱟᱫᱟ ᱡᱟᱦᱟᱸ ᱫᱚ ᱥᱟᱱᱛᱟᱲ ᱯᱟᱨᱜᱟᱱᱟ ᱯᱟᱹᱠᱩᱲ ᱡᱮᱞᱟ ᱨᱮᱱ ᱠᱟᱱᱟᱭ ᱟᱨ ᱩᱱᱤᱭᱟᱜ ᱡᱤᱣᱤ ᱫᱚ ᱚᱠᱟ ᱞᱮᱠᱟ ᱢᱟᱱᱮ ᱥᱚᱴᱨᱮ ᱜᱮᱭᱟ ᱥᱮᱫᱟᱭ ᱫᱚ ᱢᱟᱱᱮ ᱞᱟᱦᱟ ᱛᱮᱫᱚ ᱥᱟᱞᱟᱜ ᱥᱴᱮᱪ ᱯᱨᱳᱜᱨᱟᱢ ᱨᱮ ᱥᱮᱨᱮᱧᱮᱜ ᱠᱟᱱ ᱛᱟᱦᱮᱱᱟ ᱟᱨ ᱱᱟᱦᱟᱸᱜ ᱫᱚ ᱦᱟᱸᱜ ᱟᱭᱟᱜ ᱜᱮ ᱯᱨᱳᱜᱨᱟᱢ ᱪᱟᱞᱟᱜ ᱠᱟᱱᱟ ᱟᱨ ᱩᱱᱤᱭᱟᱜ ᱞᱟᱹᱭᱤᱯᱷ ᱨᱮ ᱟᱭᱢᱟ ᱞᱮᱠᱟᱱ ᱪᱮᱧᱡᱮᱥ ᱦᱮᱡ ᱱᱟ ᱞᱟᱦᱟ ᱫᱚ ᱩᱱᱟᱹᱜ ᱥᱟᱫᱷᱚᱱᱟ ᱟᱡ ᱴᱷᱮᱱ ᱵᱟᱝ ᱛᱟᱦᱮᱸ ᱠᱟᱱᱟ ᱨᱮᱠᱚᱨᱰᱤᱝ ᱞᱟᱹᱜᱤᱫ ᱦᱚᱸ ᱥᱟᱹᱫᱷᱤᱱ ᱵᱟᱝ ᱛᱟᱦᱮᱸ ᱠᱟᱱᱟ ᱢᱮᱱᱠᱷᱟᱱ ᱩᱱᱤ ᱩᱱᱟᱹᱜ ᱠᱩᱨᱩᱢᱩᱴᱩ ᱠᱮᱫᱟ ᱡᱮ ᱞᱟᱦᱟ ᱛᱮᱢᱟ ᱵᱟᱦᱨᱮ ᱪᱟᱞᱟᱜ ᱦᱩᱭᱩᱜ ᱠᱟᱱ ᱛᱟᱭ ᱛᱟᱦᱮᱱᱟ ᱨᱮᱠᱚᱰᱤᱝ ᱞᱟᱹᱜᱤᱫ ᱢᱮᱱᱠᱷᱟᱱ ᱱᱤᱛᱚᱜ ᱫᱚ ᱟᱡ ᱮ ᱩᱱᱱᱚᱛᱤ ᱠᱮᱫ ᱛᱮ ᱟᱡ ᱮ ᱠᱩᱨᱩᱢᱩᱴᱩ ᱠᱮᱫ ᱛᱮ ᱨᱮᱠᱳᱨᱰᱤᱝ ᱞᱟᱹᱜᱤᱫ ᱦᱚᱸ ᱱᱤᱡᱮᱨᱟᱜ ᱥᱴᱩᱰᱤᱭᱳ ᱠᱷᱩᱞᱟᱹᱣ ᱠᱮᱫ ᱟᱭ ᱫᱩᱢᱠᱟ ᱨᱮ ᱟᱨ ᱥᱟᱱᱛᱟᱲ ᱯᱟᱨᱜᱟᱱᱟ ᱨᱮᱱ ᱵᱚᱱ ᱢᱮᱱ ᱞᱮᱠᱷᱟᱡ ᱴᱚᱯ ᱥᱤᱝᱜᱟᱨ ᱠᱟᱱᱟᱭ ᱟᱨ ᱟᱹᱰᱤ ᱱᱟᱯᱟᱭ ᱱᱟᱯᱟᱭ ᱥᱮᱨᱮᱧ ᱦᱚᱭ ᱩᱰᱩᱠ ᱠᱟᱜᱼᱟ ᱰᱷᱮᱹᱨ ᱦᱚᱲ ᱩᱱᱤᱭᱟᱜ ᱥᱮᱨᱮᱧ ᱠᱚ ᱠᱩᱥᱤᱭᱟᱜ ᱛᱟᱭ ᱛᱮ ᱤᱧᱦᱚᱸ ᱟᱹᱰᱤ ᱟᱸᱴ ᱤᱧ ᱠᱩᱥᱤᱭᱟᱛᱟᱭᱟ ᱟᱨ ᱩᱱᱤᱭᱟᱜ ᱥᱮᱨᱮᱧ ᱨᱟᱦᱟ ᱟᱸᱡᱚᱢ ᱠᱟᱛᱮᱫ ᱢᱚᱱᱮᱨᱮ ᱜᱟᱰᱟᱜ ᱞᱮᱠᱟ ᱵᱩᱡᱷᱟᱹᱜᱼᱟ ᱟᱨ ᱡᱚᱛᱚ ᱞᱮᱠᱟᱱ ᱥᱮᱨᱮᱧᱮ ᱫᱟᱲᱮᱭᱟᱜᱼᱟ ᱚᱱᱟᱛᱮ ᱤᱧᱦᱚᱸ ᱟᱹᱰᱤ ᱟᱸᱴ ᱤᱧ ᱠᱩᱥᱤᱭᱟᱭᱟ ᱥᱚᱢᱟᱡᱽ ᱵᱟᱵᱚᱫ ᱛᱮᱦᱚᱸ ᱟᱹᱨᱤ ᱪᱟᱹᱞᱤ ᱤᱫᱤ ᱠᱟᱛᱮᱫ ᱦᱚᱸ ᱟᱭᱢᱟ ᱚᱱᱠᱟᱜ ᱮ ᱥᱮᱨᱮᱧ ᱠᱟᱫᱟ ᱟᱨ ᱱᱤᱛᱚᱜ ᱫᱚ ᱦᱟᱸᱜ ᱟᱭᱟᱜ ᱥᱴᱩᱰᱤᱭᱳᱭ ᱠᱷᱩᱞᱟᱹᱣ ᱠᱟᱜᱼᱟ ᱚᱱᱟ ᱨᱮᱜᱮ ᱟᱹᱰᱤᱜᱟᱱ ᱥᱮᱨᱮᱧ ᱨᱮᱠᱚᱨᱰᱟᱨ ᱠᱚᱦᱚᱸ ᱠᱚ ᱪᱟᱞᱟᱜ ᱠᱟᱱᱟ ᱟᱨ ᱚᱸᱰᱮ ᱠᱚ ᱨᱮᱠᱚᱨᱰ ᱦᱚᱪᱚᱭᱮᱜ ᱠᱚᱣᱟ